ᱱᱚᱣᱟᱡᱮ ᱰᱤᱡᱤᱴᱮᱞ ᱯᱮᱢᱮᱱᱴ ᱟᱨ ᱤᱱᱴᱟᱨᱱᱮᱴ ᱵᱮᱝᱠᱤᱝ ᱰᱤᱡᱤᱴᱮᱞ ᱯᱮᱢᱮᱱᱴ ᱫᱚ ᱦᱩᱭᱩᱜ ᱠᱟᱱᱟ ᱟᱵᱚ ᱪᱤᱠᱟᱹᱛᱮ ᱮᱴᱟᱜ ᱦᱚᱲᱮ ᱥᱚᱦᱚᱡᱽ ᱛᱮ ᱯᱚᱭᱥᱟ ᱵᱚᱱ ᱠᱩᱞ ᱫᱟᱲᱮᱭᱟᱭ ᱩᱱᱤ ᱚᱱᱟ ᱠᱷᱟᱹᱛᱤᱨ ᱛᱮ ᱱᱟᱣᱟ ᱱᱟᱣᱟ ᱡᱤᱱᱤᱥ ᱩᱰᱩᱠ ᱟᱠᱟᱱᱟ ᱥᱮ ᱯᱷᱳᱱ ᱯᱮ ᱦᱩᱭ ᱫᱟᱲᱮᱭᱟᱜᱼᱟ ᱜᱩᱜᱳᱞ ᱯᱮ ᱦᱩᱭ ᱫᱟᱲᱮᱭᱟᱜᱼᱟ ᱚᱱᱟᱛᱮᱭ ᱪᱤᱠᱟᱹᱭᱟ ᱢᱟᱱᱮ ᱮᱴᱟᱜ ᱦᱚᱲ ᱛᱟᱲᱟᱛᱟᱲᱤ ᱯᱚᱭᱥᱟ ᱵᱚᱱ ᱠᱩᱞ ᱫᱟᱲᱮᱭᱟᱭᱟ ᱟᱨ ᱤᱱᱴᱟᱨᱱᱮᱴ ᱵᱮᱝᱠᱤᱝ ᱤᱱᱴᱟᱨᱱᱮᱴ ᱵᱮᱝᱠᱤᱝ ᱛᱮᱦᱚᱸ ᱵᱮᱝᱠ ᱨᱮ ᱵᱟᱝ ᱪᱟᱞᱟᱣ ᱠᱟᱛᱮᱫ ᱩᱱᱤ ᱪᱚᱴ ᱠᱚᱨᱮᱛᱮ ᱢᱳᱵᱟᱭᱤᱞ ᱛᱮᱜᱮ ᱯᱚᱭᱥᱟᱢ ᱠᱩᱞ ᱫᱟᱲᱮᱭᱟᱭᱟ ᱱᱚᱛᱮ ᱵᱮᱝᱠ ᱦᱚᱸ ᱵᱟᱝ ᱪᱟᱞᱟᱣ ᱦᱩᱭ ᱞᱮᱱᱟ ᱟᱢ ᱚᱲᱟᱜ ᱠᱷᱚᱱ ᱜᱮ ᱯᱚᱭᱥᱟᱢ ᱠᱩᱞ ᱟᱫᱮᱭᱟ ᱮᱴᱟᱜ ᱦᱚᱲ